ᱤᱧᱟᱹᱜ ᱧᱮᱞᱛᱮᱱᱟᱜ ᱠᱚᱭᱮᱠᱴᱤ ᱡᱟᱭᱜᱟ ᱧᱩᱛᱩᱢᱤᱧ ᱞᱟᱹᱭᱫᱟ ᱥᱟᱱᱛᱤᱱᱤᱠᱮᱛᱚᱱ ᱥᱩᱱᱫᱚᱨ ᱵᱚᱱ ᱫᱤᱜᱷᱟ ᱯᱩᱨᱤ ᱟᱨ ᱦᱟᱡᱟᱨ ᱫᱩᱣᱟᱹᱨᱤ ᱱᱚᱭᱟᱹᱠᱚ ᱢᱩᱫᱽ ᱨᱮᱫᱚ ᱟᱹᱰᱤ ᱢᱚᱸᱡᱤᱧ ᱠᱩᱥᱤᱭᱟᱜᱼᱟ ᱥᱩᱱᱫᱚᱨ ᱵᱚᱱ ᱚᱵᱷᱚᱭ ᱚᱨᱚᱱᱱᱚ ᱚᱸᱰᱮ ᱢᱤᱫᱽᱫᱷᱟᱣᱤᱧ ᱪᱟᱞᱟᱣ ᱞᱮᱱᱟ ᱛᱚ ᱚᱸᱰᱮ ᱟᱹᱰᱤ ᱢᱚᱸᱡᱽ ᱢᱤᱫᱴᱮᱱ ᱡᱟᱭᱜᱟ ᱢᱮᱱᱟᱜ ᱟ ᱵᱚᱠᱠᱷᱟᱞᱤ ᱟᱨ ᱪᱟᱨᱤᱫᱤᱠᱮ ᱥᱚᱵᱩᱡ ᱦᱟᱹᱲᱭᱟᱹᱲ ᱫᱟᱨᱮ ᱱᱟᱹᱲᱤ ᱢᱮᱱᱟᱜᱼᱟ ᱚᱱᱟ ᱥᱟᱶ ᱛᱮᱜᱮ ᱞᱟᱹᱣᱠᱟᱹ ᱢᱮᱱᱟᱜᱼᱟ ᱟᱹᱰᱤ ᱢᱚᱸᱡᱽ ᱧᱮᱞ ᱡᱚᱝ ᱡᱟᱭᱜᱟ ᱦᱮᱱᱟᱜᱼᱟ ᱟᱨ ᱚᱸᱰᱮ ᱢᱤᱫᱴᱮᱱ ᱨᱤᱡᱟᱨᱵᱷ ᱯᱷᱚᱨᱮᱥᱴ ᱢᱮᱱᱟᱜᱼᱟ ᱚᱸᱰᱮ ᱫᱚ ᱮᱠᱮᱱ ᱵᱤᱨ ᱨᱮᱱ ᱡᱤᱵ ᱡᱚᱱᱛᱩᱨ ᱵᱟᱠ ᱟᱨ ᱛᱟᱹᱨᱩᱵ ᱥᱤᱝᱦᱚ ᱩᱱᱠᱩ ᱠᱚ ᱛᱟᱦᱮᱱᱟ ᱟᱨ ᱚᱱᱟ ᱯᱟᱥᱮᱨᱮ ᱜᱟᱰᱟ ᱢᱮᱱᱟᱜᱼᱟ ᱚᱸᱰᱮ ᱫᱚ ᱞᱟᱹᱴᱩ ᱞᱟᱹᱴᱩ ᱠᱩᱢᱤᱨ ᱠᱚ ᱢᱮᱱᱟᱜ ᱟᱠᱟᱫ ᱠᱚᱣᱟ ᱟᱹᱰᱤ ᱢᱚᱸᱡᱤᱧ ᱵᱩᱡᱷᱟᱹᱣ ᱟᱠᱟᱫᱟ